ᱞᱚᱠᱰᱟᱣᱩᱱ ᱨᱮᱫᱚ ᱟᱵᱚ ᱦᱚᱲ ᱦᱚᱯᱚᱱ ᱫᱚ ᱟᱹᱰᱤ ᱟᱸᱴᱵᱚᱱ ᱠᱚᱥᱴᱚ ᱞᱮᱱᱟ ᱟᱫᱚ ᱚᱠᱚᱭ ᱠᱚ ᱢᱳᱵᱟᱭᱤᱞ ᱛᱟᱦᱮᱸᱠᱟᱱ ᱛᱟᱵᱚᱱᱟ ᱩᱱᱠᱩ ᱫᱚ ᱚᱱᱞᱟᱭᱤᱱ ᱛᱮᱜᱮ ᱡᱟᱦᱟᱱᱟᱜ ᱡᱚᱢᱟᱜ ᱧᱩᱣᱟᱜ ᱡᱮ ᱚᱱᱮᱠ ᱠᱤᱪᱷᱩ ᱠᱚ ᱟᱹᱜᱩ ᱫᱚᱠᱚ ᱚᱱᱞᱟᱭᱤᱱ ᱛᱮᱠᱚ ᱟᱹᱜᱩᱦᱚᱪᱚᱭᱮᱫ ᱫᱟ ᱟᱨ ᱡᱮᱭᱥᱮ ᱵᱤᱨᱫᱟᱹᱜᱟᱲ ᱠᱚᱨᱮᱦᱚᱸ ᱵᱚᱞᱮ ᱵᱟᱝ ᱡᱤᱨᱟᱹᱣ ᱵᱟᱲᱟ ᱞᱮᱱᱟ ᱡᱮ ᱚᱱᱞᱟᱭᱤᱱ ᱛᱮᱠᱚ ᱯᱟᱲᱦᱟᱜ ᱠᱟᱱ ᱛᱟᱦᱮᱱᱟ ᱡᱚᱛᱚ ᱪᱤᱠᱟᱹᱭ ᱦᱩᱭᱩᱜ ᱠᱟᱱ ᱛᱟᱦᱮᱱᱟ ᱚᱱᱞᱟᱭᱤᱱ ᱛᱮᱜᱮ ᱟᱨ ᱡᱚᱢᱟᱜᱼᱧᱩᱣᱟᱜ ᱡᱚᱛᱚ ᱚᱱᱟ ᱚᱱᱞᱟᱭᱤᱱ ᱛᱮᱜᱮ ᱦᱩᱭᱩᱜ ᱠᱟᱱ ᱛᱟᱦᱮᱱᱟ ᱞᱚᱠᱰᱟᱣᱩᱱ ᱨᱮ ᱦᱟᱸᱰᱮ ᱠᱷᱚᱱ ᱱᱚᱸᱰᱮ ᱥᱮ ᱡᱟᱦᱟᱱᱟᱜ ᱯᱟᱨᱥᱮᱞ ᱦᱚᱸ ᱚᱱᱞᱟᱭᱤᱱ ᱦᱤᱡᱩᱜ ᱠᱟᱱ ᱛᱟᱦᱮᱱᱟ ᱟᱨ ᱚᱱᱮᱠ ᱠᱤᱪᱷᱩ ᱟᱭᱢᱟ ᱦᱩᱭᱩᱜ ᱠᱟᱱ ᱛᱟᱦᱮᱱᱟ ᱚᱱᱞᱟᱭᱤᱱ ᱛᱮ ᱱᱤᱭᱟᱹ ᱚᱱᱞᱟᱭᱤᱱ ᱡᱩᱜᱽᱛᱮ ᱟᱹᱰᱤ ᱜᱮᱵᱚᱱ ᱟᱥᱟᱱ ᱠᱟᱱᱟᱵᱚᱱ ᱚᱲᱟᱜ ᱠᱷᱚᱱ ᱦᱚᱸ ᱵᱟᱵᱚᱱ ᱩᱰᱩᱠᱚᱜ ᱠᱟᱱᱟᱵᱚᱱ ᱡᱮ ᱚᱱᱞᱟᱭᱤᱱ ᱛᱮᱜᱮᱵᱚᱱ ᱯᱟᱲᱦᱟᱜ ᱠᱟᱱᱟ ᱚᱱᱞᱟᱤᱱ ᱛᱮᱜᱮ ᱡᱟᱦᱟᱱᱟᱜ ᱵᱚᱱ ᱢᱟᱸᱜᱟᱣ ᱫᱟᱵᱟᱱ ᱡᱚᱢᱟᱜ ᱠᱚ ᱧᱩᱣᱟᱜ ᱠᱚ ᱥᱮ ᱟᱭᱢᱟ ᱠᱤᱪᱷᱩ ᱟᱵᱚᱵᱚᱱ ᱟᱨᱟᱢ ᱠᱟᱱᱟ ᱟᱨ ᱞᱚᱠᱰᱟᱣᱩᱱ ᱨᱮᱫᱚ ᱟᱹᱰᱤ ᱠᱟᱲᱟ ᱛᱟᱦᱮᱸ ᱠᱟᱱᱟ ᱛᱚ ᱩᱰᱩᱠ ᱦᱚᱸ ᱵᱟᱠᱚ ᱩᱰᱩᱠ ᱦᱚᱪᱚᱣᱟᱵᱚᱱ ᱠᱟᱱ ᱛᱟᱦᱮᱱᱟ ᱱᱚᱣᱟ ᱩᱰᱩᱠᱚᱜ ᱠᱷᱟᱡ ᱟᱨᱮ ᱢᱮᱛᱟᱢᱟ ᱠᱚᱨᱳᱱᱟ ᱢᱮᱱᱟᱜ ᱛᱟᱢᱟ ᱚᱱᱟᱛᱮ ᱦᱚᱲ ᱦᱚᱸ ᱡᱟᱦᱟᱱᱟᱜ ᱜᱮ ᱚᱱᱞᱟᱭᱤᱱ ᱛᱮᱠᱚ ᱟᱹᱜᱩ ᱦᱚᱪᱚᱭᱮᱫ ᱛᱟᱦᱮᱱᱟ ᱦᱚᱲ ᱦᱚᱯᱚᱱ ᱫᱚ ᱟᱹᱰᱤ ᱡᱟᱵᱚᱱ ᱠᱚᱥᱴᱚ ᱞᱮᱱᱟ ᱩᱱ ᱥᱚᱢᱚᱭ ᱫᱚ ᱡᱟᱦᱟᱸ ᱥᱮᱫ ᱜᱮᱢ ᱪᱟᱞᱟᱜᱼᱟ ᱵᱷᱮᱠᱥᱤᱱ ᱠᱟᱨᱰ ᱫᱮᱱᱛᱟᱢ ᱦᱟᱱᱟ ᱠᱟᱨᱰ ᱫᱮᱱ ᱛᱟᱢ ᱟᱭᱢᱟ ᱠᱤᱪᱷᱩ ᱠᱚ ᱠᱷᱚᱭᱮᱫ ᱵᱚᱱ ᱛᱟᱦᱮᱱᱟ ᱟᱨ ᱟᱨ ᱚᱱᱞᱟᱭᱤᱱ ᱛᱟᱦᱮᱱ ᱛᱟᱢ ᱠᱷᱟᱱ ᱫᱚ ᱚᱱᱞᱟᱭᱤᱱ ᱛᱮᱢ ᱤᱭᱟᱹᱭ ᱠᱷᱟᱡ ᱫᱚ ᱪᱮᱫᱜᱮ ᱵᱟᱝ ᱦᱩᱭᱩᱜ ᱠᱟᱱ ᱛᱟᱦᱮᱱᱟ ᱡᱟᱦᱟᱱᱟᱜ ᱜᱮ ᱟᱨ ᱚᱞ ᱠᱟᱢᱟᱭ ᱟᱨ ᱵᱟᱝᱠᱷᱟᱡ ᱫᱚ ᱪᱤᱠᱟᱹ ᱵᱟᱭ ᱟᱲᱟᱜ ᱠᱟᱢᱟ ᱚᱱᱞᱟᱭᱤᱱ ᱡᱩᱜᱽ ᱦᱮᱡᱼᱮᱱ ᱠᱷᱟᱡ ᱡᱟᱦᱟᱱᱟᱜ ᱠᱚ ᱟᱹᱰᱤ ᱟᱸᱴᱵᱚᱱ ᱥᱩᱵᱤᱫᱷᱟ ᱠᱟᱱᱟ ᱯᱟᱲᱦᱟᱜ ᱨᱮ ᱡᱚᱢᱼᱧᱩ ᱨᱮ ᱥᱮ ᱡᱟᱦᱟᱱᱟᱜ ᱠᱟᱢᱟᱣ ᱨᱮᱦᱚᱸ ᱡᱮᱭᱥᱮ ᱦᱩᱭᱱᱟ ᱞᱩᱰᱩ ᱜᱟᱛᱮᱜ ᱨᱮᱦᱚᱸ ᱚᱲᱟᱜ ᱫᱩᱲᱩᱵ ᱫᱩᱲᱩᱵ ᱯᱚᱭᱥᱟᱢ ᱠᱟᱢᱟᱣᱟ ᱟᱭᱢᱟ ᱠᱤᱪᱷᱩᱢ ᱠᱟᱢᱟᱣ ᱫᱟᱲᱮᱭᱟᱜᱼᱟ ᱚᱲᱟᱜ ᱠᱷᱚᱡ ᱚᱱᱞᱟᱭᱤᱱ ᱛᱮ ᱦᱟᱱᱟ ᱜᱟᱛᱤ ᱱᱚᱣᱟ ᱜᱟᱛᱤᱜ ᱛᱮ ᱚᱱᱟᱜᱮ ᱟᱨ ᱵᱤᱨᱫᱟᱹᱜᱟᱲ ᱨᱮ ᱚᱱᱞᱟᱭᱤᱱ ᱛᱮᱜᱮ ᱯᱟᱲᱦᱟᱣ ᱦᱩᱭᱩᱜ ᱠᱟᱱ ᱛᱟᱦᱮᱱᱟ ᱟᱨ ᱞᱚᱠᱰᱟᱣᱩᱱ ᱨᱮ ᱢᱳᱵᱟᱭᱤᱞ ᱛᱮᱜᱮ ᱡᱚᱛᱚ ᱠᱚ ᱪᱤᱠᱟᱹᱭᱮᱫ ᱛᱟᱦᱮᱱᱟ ᱚᱱᱞᱟᱭᱤᱱ ᱛᱮ